ᱦᱮᱞᱳ ᱦᱮᱸ ᱚᱠᱚᱭᱴᱟᱜ ᱪᱚᱝ ᱚ ᱞᱚᱠᱽᱠᱷᱚᱱ ᱟᱡ ᱵᱟᱵᱟ ᱦᱮᱸ ᱪᱮᱫ ᱮᱢ ᱢᱮᱱᱮᱫ ᱛᱟᱦᱮᱸᱱᱟ ᱚ ᱞᱚᱠᱷᱠᱷᱚᱱ ᱦᱮᱢᱨᱚᱢ ᱦᱟᱯᱮ ᱠᱷᱟᱛᱟᱧ ᱧᱮᱞ ᱞᱮᱜᱮ ᱦᱮᱸᱻ ᱨᱮᱡᱟᱞ ᱛᱚ ᱢᱚᱴᱟᱢᱩᱴᱟ ᱴᱷᱤᱠᱜᱮᱭ ᱟᱜᱩ ᱟᱠᱟᱫᱟᱭ ᱩᱱᱟᱹᱜ ᱵᱟᱹᱲᱤᱡ ᱦᱚᱸ ᱵᱟᱝ ᱩᱱᱟᱹᱜ ᱤᱭᱟᱹ ᱦᱚᱸ ᱵᱟᱝ ᱵᱚᱞᱮ ᱟᱪᱪᱷᱟ ᱨᱮᱡᱟᱞ ᱵᱟᱠᱷᱟᱨᱟ ᱛᱮᱜᱮᱢ ᱯᱷᱳᱱ ᱞᱮᱫᱟ ᱥᱮ ᱟᱨ ᱪᱮᱫ ᱠᱚ ᱚᱻ ᱱᱤᱭᱟᱹ ᱟᱫᱚ ᱯᱨᱟᱭᱵᱷᱮᱴ ᱠᱚᱯᱮ ᱠᱩᱞ ᱠᱟᱭ ᱠᱟᱱᱟ ᱥᱮ ᱵᱟᱝ ᱠᱷᱟᱹᱞᱤ ᱟᱨ ᱛᱟᱨᱯᱚᱨᱮ ᱠᱷᱟᱞᱤ ᱤᱥᱠᱩᱞ ᱦᱚᱸ ᱨᱳᱡ ᱦᱤᱞᱳᱜ ᱦᱤᱡᱩᱜ ᱠᱟᱱᱟᱭ ᱥᱮ ᱵᱟᱭ ᱦᱤᱡᱩᱜ ᱠᱟᱱᱟ ᱚᱱᱟ ᱦᱚᱸ ᱛᱷᱚᱲᱟ ᱧᱮᱞᱮᱯᱮ ᱟᱯᱮ ᱦᱚᱸ ᱟᱞᱮ ᱢᱟᱥᱴᱟᱨ ᱜᱮ ᱠᱷᱟᱞᱤ ᱧᱮᱞ ᱠᱟᱛᱮ ᱛᱚ ᱵᱟᱝᱦᱩᱭᱩᱜᱼᱟ ᱥᱮᱸ ᱵᱚᱞᱮ ᱟᱯᱮ ᱦᱚᱸ ᱛᱷᱚᱲᱟ ᱜᱤᱫᱽᱨᱟᱹ ᱫᱷᱮᱭᱟᱱᱟᱠᱚ ᱯᱮ ᱥᱮ ᱚᱠᱟ ᱥᱮᱫ ᱪᱮᱬᱮ ᱜᱚᱡ ᱠᱚ ᱜᱩᱰᱩ ᱜᱚᱡ ᱠᱚᱠᱚ ᱪᱟᱞᱟᱜ ᱠᱟᱱᱟ ᱚᱱᱟ ᱠᱚᱦᱚᱸ ᱛᱚ ᱛᱷᱚᱲᱟ ᱞᱚᱽᱠᱠᱷᱳ ᱧᱚᱜ ᱠᱚᱯᱮ ᱦᱮᱸ ᱴᱷᱤᱠ